ᱦᱮᱸ ᱤᱧ ᱢᱤᱫᱴᱟᱝ ᱢᱚᱰᱮᱞ ᱟᱸᱠᱟᱣ ᱨᱮ ᱤᱧᱟᱹᱜ ᱡᱤᱭᱚᱱᱨᱮ ᱟᱹᱰᱤ ᱢᱚᱡᱽ ᱟᱹᱰᱤ ᱨᱟᱹᱥᱠᱟᱹᱧ ᱵᱩᱡᱷᱟᱹᱣ ᱧᱟᱢ ᱞᱮᱫᱟ ᱟᱨ ᱚᱱᱟ ᱢᱚᱰᱮᱞ ᱫᱚ ᱤᱧᱟᱹᱝ ᱢᱚᱱ ᱠᱷᱚᱱᱟᱜ ᱚᱱᱛᱚᱨ ᱠᱷᱚᱱᱟᱜ ᱤᱧ ᱟᱸᱠᱟᱣ ᱞᱮᱜ ᱛᱮ ᱤᱧᱟᱹᱜ ᱱᱚᱣᱟ ᱫᱚ ᱟᱹᱰᱤ ᱨᱟᱹᱥᱠᱟᱹ ᱟᱱᱟᱜ ᱤᱧ ᱟᱴᱠᱟᱨ ᱞᱮᱫᱟ ᱟᱨ ᱦᱚᱸ ᱱᱚᱣᱟᱨᱮ ᱵᱩᱡᱽ ᱵᱩᱡᱷᱟᱹᱣ ᱛᱮᱱᱟᱜ ᱫᱚ ᱤᱧᱟᱹᱝ ᱟᱹᱰᱤ ᱞᱮᱠᱟᱜᱮ ᱢᱮᱱᱟᱜ ᱟᱠᱟᱫᱟ ᱚᱱᱟ ᱡᱚᱛᱚ ᱟᱱᱟᱴ ᱫᱚ ᱤᱧ ᱫᱚ ᱵᱟᱝ ᱤᱧ ᱧᱟᱢ ᱠᱟᱫᱟ ᱱᱚᱣᱟ ᱢᱚᱰᱮᱞ ᱨᱮᱫᱚ ᱚᱱᱠᱟᱱ ᱟᱱᱟᱴ ᱫᱚ ᱤᱧᱟᱹᱜ ᱫᱚ ᱵᱟᱝ ᱛᱟᱦᱮᱸ ᱠᱟᱱᱟ ᱞᱟᱦᱟ ᱠᱷᱚᱱᱟᱜ ᱱᱚᱣᱟ ᱨᱮᱫᱚ ᱤᱧᱟᱹᱜ ᱟᱹᱰᱤ ᱜᱚᱨᱚᱵᱟᱱ ᱛᱟᱦᱮᱸ ᱠᱟᱱᱟ ᱟᱸᱠᱟᱣ ᱨᱮᱫᱚ ᱚᱱᱟ ᱠᱷᱟᱹᱛᱤᱨ ᱛᱮ ᱤᱧ ᱫᱚ ᱱᱚᱣᱟ ᱛᱮᱫᱚ ᱟᱱᱟᱴ ᱫᱚ ᱵᱟᱹᱧ ᱧᱟᱢ ᱟᱠᱟᱫᱟ